ᱦᱮᱸ ᱦᱮᱞᱳ ᱚ ᱡᱚᱦᱟᱨ ᱜᱮ ᱡᱚᱦᱟᱨ ᱜᱮ ᱦᱮᱸ ᱡᱚᱦᱟᱨ ᱜᱮ ᱚᱻ

ᱟᱹᱞᱤᱧ ᱫᱚ ᱡᱷᱤᱱᱩᱠᱯᱩᱨ ᱨᱮᱱ ᱢᱟᱺᱡᱷᱤ ᱵᱟᱵᱟ ᱠᱟᱱᱟᱞᱤᱧ ᱟᱹᱞᱤᱧ ᱡᱮ ᱴᱩᱠᱩᱞᱤᱧ ᱵᱟᱰᱟᱭ ᱤᱱᱟᱹᱜ ᱜᱟᱱ ᱟᱵᱮᱱ ᱦᱚᱸᱞᱤᱧ ᱵᱟᱰᱟᱭ ᱦᱚᱪᱚᱭᱮᱫ ᱵᱮᱱᱟ ᱟᱵᱚ ᱱᱚᱣᱟ ᱵᱷᱟᱨᱚᱛ ᱨᱮᱱ ᱚᱱᱠᱟᱱ ᱥᱚᱢᱟᱡᱽ ᱥᱩᱥᱟᱹᱨᱤᱭᱟᱹ ᱞᱮᱠᱟᱱ ᱟᱹᱭᱩᱨ ᱜᱚᱢᱠᱮ ᱛᱟᱠᱚ ᱫᱚᱠᱚ ᱦᱩᱭᱩᱜ ᱠᱟᱱ ᱜᱮᱭᱟ ᱫᱤᱥᱟᱹ ᱵᱟᱰᱟᱭ ᱨᱮᱢᱟ ᱥᱟᱞᱠᱷᱟᱱ ᱢᱩᱨᱢᱩ ᱛᱟᱨᱯᱚᱨ ᱦᱮᱢᱚᱱᱛ ᱥᱚᱨᱮᱱ ᱜᱤᱨᱤᱥ ᱪᱚᱱᱫᱨᱚ ᱢᱩᱨᱢᱩ ᱫᱨᱳᱯᱚᱫᱤ ᱢᱩᱨᱢᱩ ᱟᱨᱦᱚᱸ ᱮᱢᱟᱛᱮᱫ ᱛᱚ ᱪᱮᱫ ᱵᱟᱰᱟᱭ ᱥᱟᱱᱟᱭᱮᱫ ᱵᱮᱱᱟ ᱟᱵᱮᱱ ᱦᱮᱸ ᱦᱮᱸ ᱦᱮᱸ ᱦᱮᱸ ᱦᱮᱸ ᱢᱟᱱᱮ ᱡᱟᱦᱟᱱᱟᱜ ᱠᱟᱹᱢᱤ ᱞᱟᱹᱜᱤᱫ ᱜᱮ ᱟᱨᱠᱤ ᱱᱩᱠᱩ ᱜᱮ ᱢᱟᱱᱮ ᱠᱚ ᱟᱹᱭᱩᱨᱮᱫ ᱵᱚᱱᱟ ᱱᱤᱛᱳᱜ ᱟᱵᱚ ᱯᱨᱚᱥᱟᱥᱚᱱᱤᱠ ᱫᱤᱠ ᱛᱷᱮᱠᱮ ᱟᱨᱠᱤ ᱱᱩᱠᱩ ᱜᱮ ᱟᱵᱚ ᱨᱮᱱ ᱟᱹᱭᱩᱨ ᱜᱚᱢᱠᱮ ᱫᱚ ᱛᱚ ᱛᱟᱨᱯᱚᱨᱮ ᱟᱨᱚ ᱢᱮᱱᱟᱭᱟ ᱵᱤᱨᱵᱟᱦᱟ ᱦᱟᱸᱥᱫᱟ ᱵᱤᱨᱵᱟᱦᱟ ᱦᱟᱸᱥᱫᱟ ᱫᱚ ᱦᱩᱭᱩᱜ ᱠᱟᱱᱟᱭ ᱱᱤᱛᱳᱜ ᱵᱟᱹᱧ ᱫᱤᱥᱟᱹ ᱧᱚᱜ ᱮᱫᱟ ᱛᱚ ᱚᱻ ᱡᱷᱟᱲᱜᱨᱟᱢ ᱦᱮᱸ ᱦᱮᱸ ᱦᱮᱸ ᱚᱱᱠᱟ ᱜᱮ ᱢᱟᱱᱮ ᱦᱤᱲᱤᱧ ᱟᱠᱟᱫ ᱛᱟᱦᱮᱱᱟᱹᱧ ᱛᱚ ᱟᱫᱚ ᱚᱱᱟ ᱠᱷᱟᱹᱛᱤᱨ ᱛᱮ ᱦᱮᱸ ᱦᱮᱱᱟᱜ ᱠᱚᱜᱮᱭᱟ ᱛᱚ ᱚᱱᱠᱟ ᱮᱱᱮᱡ ᱥᱮᱨᱮᱧ ᱫᱤᱠ ᱛᱷᱮᱠᱮ ᱥᱟᱱᱛᱟᱲ ᱵᱚᱭᱦᱟ ᱦᱮᱱᱟᱜ ᱠᱚᱣᱟ ᱡᱮ ᱡᱮᱢᱚᱱ ᱨᱚᱛᱷᱤᱱ ᱠᱤᱥᱠᱩ ᱞᱟᱝᱛᱤᱛᱤ ᱠᱤᱥᱠᱩ ᱚᱱᱟ ᱯᱚᱨᱮ ᱨᱚᱵᱤ ᱦᱟᱸᱥᱫᱟ ᱴᱷᱚᱯᱚᱝ ᱴᱩᱰᱩᱭ ᱛᱮᱦᱮᱸᱠᱟᱱᱟ ᱢᱤᱫᱴᱮᱱ ᱟᱨᱦᱚᱸ ᱟᱭᱢᱟ ᱜᱮ ᱢᱮᱱᱟᱜ ᱠᱚᱣᱟ ᱟᱨᱠᱤ ᱧᱩᱢ ᱛᱮᱢᱟ ᱵᱟᱠᱚ ᱧᱩᱢ ᱧᱟᱢᱚᱜ ᱪᱟᱵᱟᱜ ᱟᱨᱠᱤ ᱪᱮᱫ ᱮᱢ ᱢᱮᱱᱟ ᱟᱨᱚ ᱢᱮᱱᱟᱜ ᱫᱚ ᱢᱮᱱᱟᱜ ᱠᱚᱣᱟ ᱟᱭᱢᱟ ᱜᱮ ᱦᱮᱸ ᱟᱪᱪᱷᱟ ᱴᱷᱤᱠᱜᱮᱭᱟ ᱦᱮᱸ ᱦᱮᱸ ᱢᱮᱱᱟᱜ ᱠᱚᱣᱟ ᱱᱚᱰᱮ ᱜᱮ ᱟᱨᱠᱤ ᱡᱩᱢᱤ ᱨᱚᱠᱽᱠᱷᱟ ᱠᱩᱢᱤᱴᱤ

ᱛᱚ ᱢᱮᱱᱫᱟᱹᱧ ᱥᱟᱢ ᱫᱟ ᱛᱚ ᱟᱪᱪᱷᱟ ᱴᱷᱤᱠᱜᱮᱭᱟ ᱛᱚᱵᱮ ᱛᱤᱦᱤᱧ ᱫᱚ ᱤᱱᱠᱟᱹ ᱜᱮ ᱥᱚᱢᱚᱭ ᱦᱚᱸ ᱵᱟᱹᱱᱩᱜ ᱟᱠᱟᱫᱼᱟ ᱠᱟᱹᱢᱤ ᱠᱚ ᱢᱮᱱᱟᱜᱼᱟ